ᱟᱵᱚ ᱫᱚ ᱪᱟᱹᱥᱤ ᱦᱚᱲ ᱪᱟᱥ ᱠᱟᱹᱢᱤ ᱞᱟᱹᱜᱤᱫ ᱛᱮ ᱰᱟᱝᱨᱤ ᱠᱟᱰᱟ ᱟᱹᱰᱤ ᱡᱚᱛᱚᱱ ᱡᱚᱜᱟᱣ ᱠᱟᱛᱮᱵᱚ ᱫᱚᱦᱚᱭᱮᱫ ᱠᱚ ᱛᱟᱦᱮᱫᱼᱟᱱ ᱟᱨ ᱪᱟᱥ ᱠᱟᱹᱢᱤ ᱨᱮ ᱥᱤᱭᱚᱜ ᱨᱚᱦᱚᱭ ᱫᱤᱱ ᱥᱤᱭᱚᱜ ᱦᱩᱲᱩ ᱵᱤᱞᱤ ᱞᱮᱱᱠᱷᱟᱱ ᱫᱚ ᱤᱨ ᱥᱳᱢᱳᱭ ᱦᱚᱸ ᱩᱱᱠᱩᱣᱟᱛᱮ ᱜᱮ ᱥᱟᱜᱟᱲ ᱟᱹᱜᱩ ᱦᱩᱭᱩᱜ ᱠᱟᱱᱟ ᱟᱨ ᱩᱱᱠᱩ ᱡᱚᱛᱚᱱ ᱡᱚᱜᱟᱣ ᱞᱟᱹᱜᱤᱫ ᱛᱮ ᱡᱟᱦᱟᱱᱟᱜ ᱟᱞᱚ ᱦᱩᱭᱩᱜ ᱛᱟᱠᱚᱢᱟ ᱜᱚᱲᱟᱨᱮ ᱥᱟᱯᱷᱟ ᱥᱟᱹᱯᱷᱤ ᱫᱚᱦᱚ ᱦᱩᱭᱩᱜᱼᱟ ᱟᱨ ᱡᱚᱢ ᱞᱟᱹᱜᱤᱫ ᱛᱮᱦᱚᱸ ᱡᱟᱦᱟᱸ ᱟᱠᱚᱣᱟᱜ ᱯᱟᱛᱱᱟ ᱛᱟᱦᱮᱱᱟ ᱞᱩᱵᱩᱜ ᱡᱚᱢ ᱞᱟᱹᱜᱤᱫ ᱟᱞᱟᱫᱟ ᱠᱷᱚᱲ ᱡᱚᱢ ᱞᱟᱹᱜᱤᱫ ᱟᱞᱟᱫᱟ ᱚᱱᱠᱟ ᱟᱞᱟᱫᱟ ᱟᱞᱟᱫᱟ ᱮᱢ ᱠᱟᱛᱮ ᱡᱚᱛᱚᱱ ᱛᱮ ᱫᱚᱦᱚᱭᱮᱫ ᱠᱚ ᱛᱟᱦᱮᱫ ᱟᱱ ᱟᱨ ᱵᱤᱛᱠᱤᱞ ᱠᱚ ᱜᱟᱹᱭ ᱠᱚ ᱛᱳᱣᱟ ᱡᱚᱢ ᱞᱟᱹᱜᱤᱫᱛᱮ ᱩᱱᱠᱩᱦᱚᱸ ᱫᱚᱦᱚ ᱦᱩᱭᱩᱜ ᱠᱟᱱ ᱛᱟᱦᱮᱫ ᱩᱱᱠᱩᱦᱚᱸ ᱠᱟᱹᱴᱤᱡ ᱵᱩᱥᱟᱹᱜ ᱠᱟᱛᱮᱫ ᱛᱳᱣᱟ ᱜᱮᱫ ᱫᱚ ᱫᱚᱢᱮ ᱧᱟᱢᱚᱜ ᱛᱟᱦᱮᱸ ᱟᱱᱟ ᱫᱩᱦᱟᱹᱣ ᱠᱟᱛᱮᱫ ᱚᱲᱟᱜ ᱨᱮ ᱡᱚᱢ ᱵᱟᱨᱭᱟ ᱯᱮᱭᱟ ᱛᱟᱦᱮᱱ ᱠᱷᱟᱱ ᱟᱢᱫᱟ ᱰᱷᱮᱨ ᱠᱚ ᱛᱳᱣᱟᱭᱟ ᱟᱹᱠᱷᱨᱤᱧ ᱦᱚᱸ ᱦᱩᱭᱩᱜᱼᱟ ᱯᱚᱭᱥᱟ ᱦᱩᱭᱩᱜ ᱠᱟᱱ ᱛᱟᱦᱮᱸ ᱟᱱ ᱚᱱᱠᱟ ᱠᱟᱛᱮᱜᱮ ᱪᱟᱹᱥᱤ ᱦᱚᱲ ᱫᱚ ᱪᱟᱥ ᱨᱮᱱᱟᱜ ᱠᱟᱹᱢᱤ ᱱᱩᱠᱩ ᱵᱷᱚᱨᱥᱟ ᱜᱮᱠᱚ ᱠᱚᱨᱟᱣ ᱮᱫ ᱛᱟᱦᱮᱸᱫᱼᱟ ᱟᱨ ᱡᱚᱛᱚᱱ ᱡᱚᱜᱟᱣ ᱠᱟᱛᱮᱫ ᱥᱚᱝᱥᱟ ᱨᱮᱱᱟᱜ ᱜᱷᱟᱨᱚᱸᱡᱽ ᱠᱚ ᱪᱟᱹᱞᱩᱭᱮᱫ ᱛᱟᱦᱮᱫ ᱠᱟᱱᱟ